ᱟᱞᱮ ᱯᱟᱥᱮ ᱨᱮᱜᱮ ᱵᱟᱝᱜᱟᱞᱤ ᱵᱟᱹᱠᱛᱤ ᱵᱟᱹᱭᱨᱤ ᱠᱚ ᱛᱟᱦᱮᱱᱟ ᱟᱨ ᱩᱱᱠᱩ ᱫᱚ ᱦᱟᱹᱠᱩ ᱠᱩ ᱥᱟᱯ ᱠᱩ ᱜᱮᱭᱟ ᱟᱞᱮ ᱯᱟᱥᱮ ᱨᱮᱜᱮ ᱵᱟᱝᱜᱟᱞᱤ ᱠᱚ ᱛᱟᱦᱮᱱᱟ ᱟᱨ ᱤᱧ ᱩᱱᱠᱩ ᱥᱟᱞᱟᱜ ᱟᱹᱰᱤ ᱢᱤᱞ ᱜᱮᱧ ᱛᱟᱦᱮᱱᱟ ᱟᱨ ᱩᱱᱠᱩᱣᱟᱜ ᱯᱩᱡᱟᱹ ᱫᱚ ᱦᱩᱭᱩᱜ ᱠᱟᱱᱟ ᱫᱩᱨᱜᱟ ᱯᱩᱡᱟᱹ ᱠᱟᱹᱞᱤ ᱯᱩᱡᱟᱹ

ᱟᱭᱢᱟ ᱯᱩᱡᱟᱹ ᱠᱚ ᱯᱩᱡᱟᱹᱜ ᱜᱮᱭᱟ ᱟᱨ ᱡᱚᱠᱷᱚᱱ ᱩᱱᱠᱩ ᱠᱩᱣᱟᱜ ᱯᱩᱡᱟᱹ ᱠᱚ ᱦᱩᱭᱩᱜ ᱜᱮᱭᱟ ᱛᱚᱠᱷᱚᱱ ᱟᱞᱮ ᱦᱚᱠᱩ ᱱᱮᱣᱛᱟ ᱞᱮ ᱜᱮᱭᱟ